ᱟᱛᱳ ᱨᱮᱱ ᱦᱚᱲ ᱠᱚ ᱟᱠᱚᱣᱟᱜ ᱥᱮᱨᱣᱟ ᱟᱨ ᱞᱟᱠᱪᱟᱨ ᱢᱩᱞᱞᱚᱵᱳᱫᱷ ᱥᱟᱶ ᱮᱸ ᱨᱟᱹᱥᱠᱟ ᱦᱚᱸ ᱡᱮᱞᱮᱠᱟ ᱵᱟᱦᱨᱮ ᱨᱮ ᱯᱟᱴᱤ ᱠᱚᱨᱟᱣ ᱡᱟᱦᱟᱱᱟᱜ ᱢᱟᱱᱟᱣ ᱵᱟᱛᱟᱣ ᱡᱮᱢᱚᱱ ᱡᱟᱱᱟᱢ ᱢᱟᱦᱟᱸ ᱢᱟᱱᱟᱣ ᱱᱚᱣᱟ ᱠᱚᱫᱚ ᱟᱵᱚᱣᱟᱜ ᱥᱟᱱᱛᱟᱲ ᱥᱮᱨᱣᱟ ᱨᱮᱫᱚ ᱵᱟᱹᱱᱩᱜᱼᱟ ᱢᱮᱱᱠᱷᱟᱱ ᱮᱴᱟᱜ ᱥᱮᱨᱣᱟ ᱞᱮᱠᱟᱛᱮ ᱱᱟᱦᱟᱜ ᱫᱚ ᱠᱚᱨᱟᱣᱮᱫ ᱜᱮᱭᱟ ᱠᱚ ᱟᱨ ᱵᱟᱦᱨᱮ ᱨᱮ ᱯᱟᱴᱤ ᱠᱚᱨᱟᱣ ᱠᱞᱟᱞᱵᱽ ᱯᱟᱹᱣᱨᱟᱹ ᱧᱩ ᱥᱟᱶ ᱱᱚᱝᱠᱟᱱᱟᱜ ᱟᱭᱢᱟ ᱞᱮᱠᱟᱱ ᱯᱟᱴᱤ ᱠᱚᱠᱚ ᱠᱚᱨᱟᱣᱟ ᱟᱨ ᱱᱚᱣᱟ ᱠᱚ ᱥᱟᱶ ᱫᱚ ᱤᱧ ᱫᱚ ᱡᱚᱯᱲᱟᱣ ᱵᱟᱱᱩᱜᱤᱧᱟ